ᱟᱞᱮ ᱟᱹᱛᱩ ᱨᱮᱫᱚ ᱰᱨᱮᱱ ᱢᱮᱱᱟᱜ ᱜᱮᱭᱟ ᱟᱞᱮ ᱟᱫᱚ ᱯᱟᱠᱟ ᱰᱨᱮᱱ ᱫᱚ ᱵᱟᱹᱱᱩᱜᱼᱟ ᱠᱟᱸᱪᱟ ᱰᱨᱮᱱ ᱜᱮ ᱢᱮᱱᱟᱜᱼᱟ ᱟᱫᱚ ᱜᱳᱴᱟ ᱴᱚᱞᱟ ᱨᱮᱫᱚ ᱵᱟᱹᱱᱩᱜᱼᱟ ᱡᱟᱦᱟᱸ ᱱᱟᱠᱷᱟᱨᱮ ᱤᱭᱟᱹ ᱴᱤᱯᱠᱚᱞ ᱢᱮᱱᱟᱜᱼᱟ ᱚᱱᱟ ᱱᱟᱠᱷᱟᱨᱮ ᱰᱨᱮᱱ ᱢᱮᱱᱟᱜ ᱜᱮᱭᱟ ᱟᱹᱰᱤ ᱞᱚᱢᱵᱟ ᱰᱨᱮᱱ ᱢᱮᱱᱟᱜᱼᱟ ᱟᱫᱚ ᱵᱮᱵᱚᱥᱛᱷᱟ ᱫᱚ ᱟᱵᱚ ᱦᱚᱲ ᱵᱚᱭᱦᱟ ᱫᱚ ᱢᱚᱸᱡᱽ ᱜᱮᱠᱚ ᱫᱚᱦᱚ ᱠᱟᱜᱼᱟ ᱦᱮᱸ ᱡᱟᱦᱟᱸ ᱞᱮᱠᱟᱱ ᱱᱳᱝᱨᱟ ᱠᱚ ᱤᱭᱟᱹ ᱠᱚᱫᱚ ᱥᱮᱭᱟ ᱮᱢᱟᱱ ᱛᱮᱭᱟᱜ ᱞᱮᱱᱠᱷᱟᱱ ᱫᱚ ᱚᱸᱰᱮ ᱠᱷᱚᱡ ᱡᱟᱦᱟᱸᱱᱟᱜ ᱤᱭᱟᱹ ᱡᱤᱱᱤᱥ ᱫᱤᱭᱮ ᱠᱚ ᱵᱮᱵᱚᱥᱛᱷᱟ ᱠᱟᱛᱮᱫ ᱠᱚ ᱜᱤᱰᱤ ᱠᱟᱜᱼᱟ ᱟᱫᱚ ᱚᱱᱟᱜᱮ ᱤᱧ ᱫᱚᱧ ᱢᱮᱱᱮᱫᱟ ᱟᱨ ᱤᱧᱤᱧ ᱢᱮᱱ ᱮᱫᱟ ᱱᱤᱭᱟᱹ ᱤᱧ ᱦᱚᱛᱮᱛᱮ ᱤᱧᱟᱹᱜ ᱤᱧᱤᱧ ᱢᱮᱱ ᱮᱫᱟ ᱤᱧ ᱤᱧ ᱥᱚᱨᱠᱟᱴ ᱴᱷᱮᱱ ᱠᱷᱚᱱ ᱪᱤᱴᱷᱤ ᱚᱞ ᱠᱟᱛᱮᱫ ᱵᱷᱮᱡᱟ ᱠᱟᱛᱮᱫ ᱡᱟᱛᱮ ᱟᱵᱚ ᱢᱟᱱᱮ ᱥᱚᱨᱠᱟᱨ ᱱᱚᱰᱮ ᱟᱞᱮ ᱟᱹᱛᱩᱨᱮ ᱯᱟᱠᱟ ᱰᱨᱮᱱ ᱵᱮᱵᱚᱥᱛᱷᱟ ᱦᱩᱭᱩᱜ ᱢᱟ